ᱯᱚᱥᱪᱤᱢ ᱵᱚᱨᱫᱷᱚᱢᱟᱱ ᱦᱚᱱᱚᱛ ᱨᱮᱭᱟᱜ ᱫᱟᱜ ᱦᱚᱭ ᱨᱮᱫᱚ ᱟᱹᱰᱤᱜᱮ ᱯᱚᱨᱤᱵᱚᱨᱛᱚᱱ ᱢᱮᱱᱟᱜᱼᱟ ᱡᱮᱢᱚᱱ ᱟᱹᱰᱤ ᱡᱟᱹᱥᱛᱤ ᱞᱚᱞᱚ ᱦᱮᱸ ᱰᱩᱵᱟᱹ ᱠᱷᱚᱨᱟ ᱨᱟᱵᱟᱝ ᱠᱚᱦᱚᱸ ᱟᱴᱠᱟᱨ ᱠᱟᱫ ᱟᱴᱠᱟᱨ ᱟᱠᱟᱫ ᱜᱤᱭᱟᱹᱧ ᱦᱮᱸ ᱡᱮᱢᱚᱱ ᱱᱤᱭᱟᱹ ᱱᱚᱝᱠᱟ ᱠᱷᱚᱨᱟ ᱞᱮᱫ ᱛᱟᱦᱮᱸᱜᱼᱮ ᱪᱟᱥᱼᱵᱟᱥ ᱫᱟᱜ ᱵᱟᱝ ᱦᱚᱛᱮᱜ ᱛᱮ ᱪᱟᱥᱼᱵᱟᱥ ᱠᱚ ᱢᱤᱫ ᱫᱷᱟᱣ ᱵᱟᱝ ᱦᱩᱭ ᱠᱟᱱᱟ ᱟᱹᱰᱤ ᱜᱟᱱ ᱟᱹᱰᱤ ᱜᱟᱱ ᱡᱟᱭᱜᱟ ᱨᱮ ᱫᱟᱜ ᱪᱟᱥ ᱠᱚ ᱵᱟᱝ ᱦᱩᱭ ᱠᱟᱱᱟ ᱵᱚᱱᱫᱚ ᱠᱟᱱ ᱛᱟᱦᱮᱸᱜ ᱟᱨ ᱱᱚᱝᱠᱟ ᱞᱚᱞᱚ ᱦᱚᱭ ᱵᱟᱭ ᱥᱤᱛᱩᱝ ᱦᱚᱸ ᱟᱹᱰᱤ ᱜᱟᱱ ᱟᱹᱰᱤ ᱜᱮᱭ ᱥᱤᱛᱩᱝᱟ ᱟᱹᱰᱤ ᱞᱚᱞᱚ ᱡᱮ ᱢᱟᱱᱮ ᱩᱱᱟᱹᱜ ᱜᱮᱭ ᱥᱤᱛᱩᱝ ᱛᱟᱦᱮᱸᱫ ᱡᱮ ᱚᱱᱟ ᱥᱤᱛᱩᱝ ᱨᱮ ᱦᱚᱲ ᱚᱲᱟᱜ ᱠᱷᱚᱱ ᱩᱰᱩᱠ ᱜᱮ ᱵᱟᱝᱠᱚ ᱫᱟᱲᱮᱭᱟᱜᱼᱟ ᱢᱟᱱᱮ ᱱᱚᱝᱠᱟ ᱡᱩᱫᱤ ᱠᱚ ᱩᱰᱩᱠᱮᱱᱟ ᱢᱟᱱᱮ ᱱᱚᱝᱠᱟ ᱦᱚᱸ ᱦᱳᱭ ᱟᱠᱟᱱᱟ ᱡᱮ ᱵᱟᱭᱨᱮ ᱡᱟᱦᱟᱸᱭᱮ ᱥᱮᱱ ᱠᱟᱱᱟ ᱩᱰᱩᱠ ᱠᱟᱱᱟ ᱚᱱᱟ ᱥᱤᱛᱩᱝ ᱛᱮ ᱢᱟᱱᱮ ᱵᱚᱦᱚᱜ ᱟᱹᱪᱩᱨ ᱠᱟᱛᱮᱫ ᱜᱷᱳᱨ ᱠᱟᱛᱮᱫ ᱦᱚᱲ ᱦᱚᱸᱠᱚ ᱜᱚᱡ ᱦᱚᱸᱠᱚ ᱜᱚᱡ ᱟᱠᱟᱱ ᱜᱮᱭᱟ ᱩᱱᱟᱹᱜ ᱜᱮ ᱟᱨᱚ ᱡᱚᱠᱷᱚᱱ ᱨᱟᱵᱟᱝ ᱦᱚᱸ ᱱᱚᱝᱠᱟ ᱨᱟᱵᱟᱝᱼᱮ ᱱᱚᱝᱠᱟ ᱡᱟᱹᱥᱛᱤ ᱨᱟᱵᱟᱝᱟ ᱡᱮ ᱦᱚᱲ ᱢᱟᱱᱮ ᱡᱟᱦᱟᱸ ᱨᱮᱜᱮᱢ ᱪᱟᱞᱟᱜᱼᱟ ᱧᱮᱞᱟᱢ ᱧᱮᱞᱟᱢ ᱡᱮ ᱥᱮᱸᱜᱮᱞ ᱠᱚ ᱡᱩᱞ ᱠᱟᱛᱮᱫ ᱠᱚ ᱡᱳᱨᱳᱜ ᱠᱟᱱᱟ ᱠᱚ ᱦᱮᱸ ᱟᱨ ᱤᱧᱟᱹᱜ ᱡᱤᱭᱚᱱ ᱨᱮ ᱡᱮᱢᱚᱱ ᱦᱚᱭ ᱦᱤᱸᱥᱤᱫ ᱵᱚᱫᱚᱞᱤᱧ ᱤᱧ ᱱᱤᱡᱮ ᱦᱚᱧ ᱧᱮᱞ ᱟᱠᱟᱫ ᱜᱮᱭᱟ ᱡᱮᱢᱚᱱ ᱱᱚᱜᱼᱚᱭ ᱱᱮᱛᱟᱨ ᱫᱚ ᱡᱮᱢᱚᱱ ᱡᱚᱠᱷᱚᱱ ᱫᱟᱜ ᱥᱚᱢᱚᱭ ᱫᱟᱜ ᱥᱚᱢᱚᱭ ᱫᱚ ᱪᱟᱥ ᱫᱟᱜ ᱡᱚᱠᱷᱚᱱ ᱫᱚᱨᱠᱟᱨ ᱪᱟᱥᱼᱵᱟᱥ ᱥᱚᱢᱚᱭ ᱫᱟᱜ ᱡᱚᱠᱷᱚᱱ ᱫᱚᱨᱠᱟᱨ ᱛᱚᱠᱷᱚᱱ ᱫᱚ ᱫᱟᱜ ᱫᱟᱜ ᱦᱚᱸ ᱵᱟᱭ ᱫᱟᱜ ᱠᱟᱜ ᱛᱮ ᱟᱹᱰᱤ ᱡᱟᱭᱜᱟ ᱪᱟᱥ ᱦᱚᱸ ᱵᱟᱝ ᱠᱚ ᱪᱟᱥ ᱫᱟᱲᱮ ᱠᱟᱫᱟ ᱦᱚᱲ ᱠᱚᱦᱚᱸ ᱦᱩᱲᱩ ᱠᱚᱦᱚᱸ ᱤᱭᱟᱹ ᱠᱚᱦᱚᱸ ᱢᱟᱱᱮ ᱟᱯᱷᱚᱨ ᱠᱚ ᱡᱚᱛᱚ ᱜᱚᱡ ᱟᱠᱟᱱ ᱛᱟᱠᱚᱣᱟ ᱠᱤᱱᱛᱩ ᱚᱱᱟ ᱯᱚᱨᱮ ᱡᱚᱠᱷᱚᱱ ᱢᱟᱱᱮ ᱪᱟᱥ ᱥᱚᱢᱚᱭ ᱯᱟᱨᱚᱢᱚᱜ ᱠᱟᱱᱟ ᱚᱱᱠᱟᱱ ᱥᱚᱢᱚᱭ ᱫᱟᱜ ᱟᱜ ᱠᱚᱣᱟᱭ ᱤᱱᱟᱹ ᱫᱟᱜ ᱛᱮᱫᱚ ᱦᱚᱲ ᱛᱤᱱᱟᱹᱜ ᱜᱟᱱ ᱠᱚ ᱪᱟᱥᱼᱵᱟᱥ ᱥᱮ ᱠᱚ ᱪᱟᱥᱼᱵᱟᱥ ᱫᱟᱲᱮᱭ ᱠᱟᱫᱟ ᱱᱮᱛᱟᱨ ᱰᱚ ᱡᱚᱠᱷᱚᱱ ᱡᱟᱦᱟᱸ ᱥᱚᱢᱚᱭ ᱡᱟᱦᱟᱸ ᱫᱚᱨᱠᱟᱨ ᱚᱱᱟ ᱫᱚ ᱵᱟᱝ ᱦᱩᱭᱩᱜ ᱠᱟᱱᱟ ᱡᱚᱠᱷᱚᱱ ᱵᱟᱝ ᱫᱚᱨᱠᱟᱨ ᱛᱚᱠᱷᱚᱱ ᱫᱚ ᱡᱮᱢᱚᱱ ᱱᱮᱛᱟᱨ ᱫᱚ ᱨᱟᱵᱟᱝ ᱨᱮᱦᱚᱸᱭ ᱫᱟᱜ ᱟᱜ ᱠᱟᱱᱟ ᱟᱨ ᱥᱤᱛᱩᱝ ᱨᱮᱦᱚᱸᱭ ᱫᱟᱜ ᱟᱜ ᱠᱟᱱᱟ ᱫᱟᱜ ᱟᱵᱟᱨ ᱫᱤᱱ ᱫᱚ ᱫᱟᱜ ᱵᱟᱝ ᱟᱨ ᱪᱮᱫ ᱤᱧ ᱢᱮᱱᱟ ᱱᱚᱣᱟᱜᱮ